ᱵᱟᱯᱞᱟ ᱥᱟᱹᱲᱤ ᱡᱮᱢᱚᱱ ᱵᱟᱯᱞᱟ ᱨᱮᱞᱮ ᱵᱟᱸᱫᱮᱭᱟ ᱟᱨᱞᱮ ᱥᱟᱥᱟᱝ ᱟᱞᱮ ᱯᱩᱲ ᱢᱟᱱᱮ ᱯᱩᱲ ᱥᱟᱹᱲᱤ ᱛᱮᱞᱮ ᱵᱟᱸᱫᱮᱭᱟ ᱚᱲᱟᱜ ᱨᱮᱞᱮ ᱥᱟᱥᱟᱝ ᱠᱮᱫ ᱜᱮ ᱟᱨ ᱥᱟᱥᱟᱝ ᱨᱮᱞᱮ ᱜᱟᱵᱟᱣ ᱠᱮᱫ ᱜᱮ ᱟᱨᱞᱮ ᱵᱟᱸᱫᱮᱭᱮᱭᱟ ᱟᱨ ᱡᱟᱦᱟᱸᱭ ᱞᱮ ᱡᱟᱶᱟᱭᱮᱭᱟ ᱥᱟᱥᱟᱝ ᱯᱟᱹᱲ ᱥᱟᱹᱲᱤ ᱵᱟᱸᱫᱮᱭᱟ ᱟᱨ ᱟᱞᱮᱫᱚ ᱡᱟᱦᱟᱸᱭ ᱧᱮᱧᱮᱞ ᱠᱚᱞᱮ ᱪᱟᱞᱟᱜᱼᱟ ᱵᱷᱚᱡᱽ ᱡᱚᱢ ᱠᱚ ᱢᱟᱱᱮ ᱵᱷᱟᱹᱜᱤ ᱵᱷᱟᱹᱜᱤ ᱥᱟᱹᱲᱤ ᱠᱚᱞᱮ ᱵᱟᱸᱫᱮᱭᱟ ᱯᱟᱹᱧᱪᱤ ᱠᱷᱟᱹᱰᱤ ᱰᱩᱢᱠᱟᱹ ᱥᱟᱹᱲᱤ ᱞᱩᱢᱟᱹᱝ ᱥᱟᱹᱲᱤ ᱟᱨ ᱢᱟᱨᱟᱜ ᱪᱷᱟᱯ ᱡᱟᱦᱟᱸ ᱥᱮᱠᱮᱱᱰ ᱟᱢᱫᱟᱱᱤ ᱩᱰᱩᱠ ᱟᱠᱟᱱᱟ ᱚᱱᱟ ᱠᱚᱞᱮ ᱵᱟᱸᱫᱮᱭᱟ ᱟᱨ ᱯᱟᱛᱟ ᱧᱮᱞ ᱫᱩᱨᱜᱟᱹ ᱯᱩᱡᱟᱹ ᱠᱚᱞᱮ ᱧᱮᱞ ᱞᱮ ᱪᱟᱞᱟᱜᱼᱟ ᱛᱚᱠᱷᱚᱱ ᱫᱚᱥᱮ ᱚᱱᱟ ᱞᱟᱭᱤᱴ ᱠᱟᱞᱟᱨ ᱡᱟᱦᱟᱸ ᱥᱟᱹᱲᱤ ᱠᱚ ᱛᱟᱦᱮᱱᱟ ᱚᱱᱟᱠᱚ ᱥᱟᱹᱲᱤ ᱠᱚᱞᱮ ᱵᱟᱸᱫᱮᱭᱟ ᱪᱮᱫᱟᱜ ᱚᱱᱟᱫᱚ ᱢᱚᱡᱽ ᱧᱮᱞᱚᱜᱼᱟ ᱯᱟᱛᱟ ᱴᱟᱺᱰᱤ ᱨᱮᱫᱚ ᱫᱤᱠᱩ ᱯᱩᱥᱤ ᱠᱚᱠᱚ ᱵᱟᱸᱫᱮᱭᱟ ᱩᱱᱠᱩ ᱥᱟᱞᱟᱜ ᱢᱮᱥᱟᱜ ᱞᱟᱜᱟᱜ ᱟᱛᱚ ᱯᱟᱛᱟ ᱴᱟᱺᱰᱤ ᱨᱮᱫᱚ ᱚᱱᱟᱛᱮ ᱩᱱᱠᱩ ᱞᱮᱠᱟᱱᱟᱜ ᱥᱟᱹᱲᱤ ᱜᱮᱞᱮ ᱵᱟᱸᱫᱮᱭᱟ ᱯᱟᱹᱧᱪᱤ ᱥᱟᱹᱲᱤ ᱯᱟᱹᱧᱪᱤ ᱠᱷᱟᱹᱰᱤ ᱯᱟᱦᱟᱲᱤ ᱯᱟᱹᱧᱪᱤ ᱚᱱᱟ ᱠᱚᱞᱮ ᱵᱟᱸᱫᱮᱭᱟ ᱟᱨ ᱵᱟᱦᱟ ᱥᱚᱦᱨᱟᱭ ᱨᱮᱫᱚ ᱚᱱᱠᱟᱱ ᱞᱩᱢᱟᱹᱝ ᱥᱟᱹᱲᱤ ᱛᱟᱸᱛ ᱥᱟᱹᱲᱤ ᱚᱱᱟᱠᱚᱞᱮ ᱵᱟᱸᱫᱮᱭᱟ ᱵᱟᱦᱟ ᱨᱮᱫᱚ ᱟᱨ ᱥᱚᱦᱨᱟᱭ ᱨᱮᱦᱚᱸᱞᱮ ᱵᱟᱸᱫᱮᱭᱟ ᱚᱱᱟ ᱡᱟᱦᱟᱸ ᱱᱚᱝᱠᱟᱱ ᱱᱚᱝᱠᱟᱱ ᱱᱚᱣᱟ ᱥᱩᱛᱟᱹᱢ ᱥᱟᱹᱲᱤ ᱠᱚ ᱥᱤᱞᱤᱠ ᱥᱟᱹᱲᱤ ᱠ ᱚ ᱞᱩᱢᱟᱹᱝ ᱥᱟᱹᱲᱤ ᱠᱚ ᱚᱱᱟᱠᱚᱞᱮ ᱵᱟᱸᱫᱮᱭᱟ ᱟᱨ ᱜᱷᱟᱴ ᱠᱚᱨᱮ ᱫᱚ ᱜᱷᱟᱴ ᱨᱮᱫᱚ ᱯᱩᱬ ᱟᱨᱟᱝ ᱯᱟᱹᱲᱞᱟᱹᱜ ᱥᱟᱹᱲᱤ ᱚᱱᱟ ᱠᱚᱞᱮ ᱵᱟᱸᱫᱮᱭᱟ ᱜᱷᱟᱴ ᱨᱮᱫᱚ ᱚᱱᱟᱠᱚ ᱢᱚᱡᱽ ᱧᱮᱞᱚᱜᱼᱟ ᱛᱚ ᱜᱷᱟᱴ ᱨᱮᱫᱚ ᱚᱱᱟ ᱠᱚᱜᱮᱞᱮ ᱵᱟᱸᱫᱮᱭᱟ ᱟᱨ ᱯᱩᱡᱟᱹ ᱯᱟᱥᱟᱨᱮ ᱥᱚᱨᱚᱥᱚᱛᱤ ᱯᱩᱡᱟᱹ ᱠᱚᱨᱮᱫ ᱛᱚᱠᱷᱚᱱ ᱫᱚ ᱞᱟᱭᱤᱴ ᱠᱟᱞᱟᱨ ᱥᱟᱹᱲᱤᱞᱮ ᱵᱟᱸᱫᱮᱭᱟ ᱢᱟᱱᱮ ᱡᱷᱤᱞᱤᱠ ᱞᱤᱯᱤᱨ ᱥᱟᱹᱲᱤ ᱡᱟᱦᱟᱸ ᱞᱮᱧᱡᱮᱨ ᱥᱟᱹᱲᱤ ᱠᱚ ᱢᱮᱛᱟᱜ ᱠᱟᱱ ᱚᱱᱟ ᱥᱟᱹᱲᱤ ᱠᱚᱞᱮ ᱵᱟᱸᱫᱮᱭᱟ ᱥᱚᱨᱚᱥᱚᱛᱤ ᱯᱩᱡᱟᱹ ᱨᱮᱫᱚ ᱡᱚᱛᱚ ᱦᱚᱲ ᱢᱚᱡᱽ ᱢᱚᱡᱽ ᱥᱟᱹᱲᱤ ᱠᱚ ᱵᱟᱸᱫᱮᱭᱟ ᱚᱱᱟᱛᱮ ᱟᱞᱮ ᱦᱚᱸ ᱢᱚᱡᱽ ᱢᱚᱡᱽ ᱥᱟᱹᱲᱤᱞᱮ ᱵᱟᱫᱮᱭᱟ ᱯᱟᱦᱟᱲᱤ ᱯᱟᱸᱧᱪᱤ ᱠᱚᱢᱟᱞᱮ ᱵᱟᱸᱫᱮᱜᱮ ᱰᱩᱢᱠᱟᱹ ᱥᱟᱹᱲᱤ ᱦᱚᱸᱞᱮ ᱵᱟᱸᱫᱮᱭᱟ ᱢᱤᱫᱴᱮᱱ ᱪᱮᱛᱟᱱ ᱥᱮᱫᱞᱮ ᱜᱚᱜᱚᱜᱟ ᱞᱟᱛᱟᱨ ᱥᱮᱫ ᱢᱤᱫᱴᱟᱱᱞᱮ ᱯᱟᱴᱷᱮᱮᱭᱟ ᱚᱱᱟ ᱠᱚᱦᱚᱸᱞᱮ ᱵᱟᱸᱫᱮᱭᱟ ᱵᱷᱚᱡᱽ ᱚᱲᱟᱜ ᱨᱮᱫᱚ ᱚᱱᱟ ᱤᱭᱟᱹ ᱥᱟᱹᱲᱤ ᱠᱚᱞᱮ ᱵᱟᱸᱫᱮᱭᱟ ᱚᱱᱟ ᱰᱩᱢᱠᱟᱹ ᱥᱟᱹᱲᱤ ᱚᱱᱟ ᱡᱟᱢᱫᱟᱱᱤ ᱟᱨ ᱱᱚᱝᱠᱟᱱ ᱥᱩᱛᱤ ᱥᱟᱹᱲᱤ ᱦᱚᱸ ᱛᱟᱸᱛ ᱥᱟᱹᱲ ᱦᱚᱸ ᱞᱩᱢᱟᱝ ᱥᱟᱹᱲᱤ ᱦᱚᱸ ᱟᱨ ᱱᱚᱝᱠᱟ ᱥᱤᱞᱤᱠ ᱥᱟᱹᱲᱤ ᱠᱚᱦᱚᱸ ᱟᱨ ᱴᱨᱤᱠᱚᱴ ᱨᱮᱭᱟᱜ ᱡᱟᱦᱟᱸ ᱚᱱᱟ ᱨᱚᱥᱚᱜᱳᱞᱞᱟ ᱪᱷᱟᱯ ᱠᱚ ᱛᱟᱦᱮᱱᱟ ᱵᱟᱝ ᱚᱱᱟᱠᱚ ᱥᱟᱹᱲᱤ ᱠᱚᱞᱮ ᱵᱟᱸᱫᱮᱭᱟ ᱢᱚᱡᱽᱜᱮ ᱞᱟᱹᱭᱤᱴ ᱛᱮ ᱪᱤᱠ ᱪᱤᱠᱚᱜᱼᱟ ᱪᱤᱠ ᱪᱤᱠ ᱠᱚᱠᱚ ᱵᱟᱹᱭᱥᱟᱹᱣ ᱠᱟᱜᱼᱟ ᱚᱱᱟᱦᱚᱸᱛᱤᱱᱟᱹᱜ ᱢᱚᱡᱽ ᱧᱮᱞᱚᱜᱼᱟ